ᱦᱮᱸ ᱦᱮᱞᱳ ᱢᱮᱱᱫᱟᱹᱧ ᱪᱮᱫ ᱢᱮᱱᱫᱟᱹᱧ ᱡᱮ ᱟᱹᱭᱩᱨᱵᱮᱫᱤᱠ ᱨᱟᱱᱮᱢ ᱟᱹᱠᱷᱨᱤᱧ ᱵᱟᱲᱟᱭᱟ ᱛᱚ ᱨᱟᱱ ᱫᱚᱠᱟᱱ ᱟᱢ ᱠᱟᱱ ᱜᱮᱭᱟᱢ ᱤᱧ ᱢᱮᱱᱫᱟ ᱴᱤᱠᱟᱹᱵᱷᱤᱴᱟᱹ ᱟᱹᱛᱩ ᱠᱷᱚᱡ ᱢᱟᱭᱠᱮᱞ ᱠᱟᱹᱱᱟᱹᱧ ᱚ ᱵᱟᱰᱟᱭ ᱧᱟᱢ ᱠᱟᱹᱫᱟᱹᱧ ᱛᱷᱚᱲᱟ ᱜᱟᱱ ᱨᱟᱱ ᱥᱮ ᱡᱩᱲᱤᱵᱩᱴᱤ ᱠᱚ ᱨᱟᱱ ᱟᱢᱮᱢ ᱟᱹᱠᱷᱨᱤᱧᱮᱫᱟ ᱥᱮ ᱪᱮᱫ ᱛᱚ ᱪᱮᱫ ᱪᱮᱫ ᱠᱚ ᱨᱟᱱ ᱵᱳᱭᱥᱤᱥᱴᱚ ᱟᱢ ᱴᱷᱮᱡ ᱨᱟᱠᱤ ᱢᱮᱱᱟᱜ ᱦᱩᱭ ᱫᱟᱲᱮᱭᱟᱜᱼᱟ ᱪᱮᱫ ᱪᱮᱫ ᱠᱚᱨᱮᱱᱟᱜ ᱨᱟᱱ ᱛᱮ ᱚᱥᱩᱵᱤᱫᱟ ᱫᱚ ᱢᱟᱱᱮ ᱯᱨᱟᱭ ᱞᱮᱠᱟ ᱜᱮ ᱤᱧ ᱢᱟᱱᱮ ᱤᱧ ᱮᱠᱪᱩᱭᱮᱞᱤ ᱵᱟᱰᱟᱭ ᱥᱟᱱᱟᱧ ᱠᱟᱱᱟ ᱡᱮ ᱪᱮᱫ ᱪᱮᱫ ᱠᱚᱨᱮᱱᱟᱜ ᱦᱤᱥᱟᱹᱵ ᱛᱮ ᱨᱟᱱᱮᱢ ᱟᱹᱠᱷᱨᱤᱧ ᱮᱫᱟ ᱡᱟᱦᱟᱱᱟᱜ ᱠᱮᱢᱤᱠᱮᱞ ᱢᱮᱥᱟᱞ ᱦᱤᱥᱟᱹᱵᱛᱮ ᱥᱮ ᱟᱢᱟᱜ ᱢᱟᱱᱮ ᱟᱢᱟᱜ ᱢᱚᱛᱚᱡ ᱠᱷᱟᱹᱞᱤ ᱯᱟᱨᱥᱚᱱᱟᱞ ᱡᱩᱲᱤᱵᱩᱴᱤ ᱵᱮᱱᱟᱣ ᱠᱟᱛᱮ ᱨᱟᱱᱮᱢ ᱟᱹᱠᱷᱨᱤᱧ ᱮᱫᱟ ᱟᱨᱠᱤ ᱦᱮᱸ ᱨᱟᱱ ᱨᱮᱦᱮᱫ ᱤᱭᱟᱹ ᱠᱚᱛᱮ ᱟᱨᱠᱤ ᱪᱷᱟᱞ ᱠᱚᱛᱮ ᱥᱮ ᱵᱟᱝ ᱛᱟᱯᱚᱨ ᱛᱟᱦᱚᱞᱮ ᱡᱮᱴᱟ ᱞᱟᱡ ᱦᱟᱥᱩ ᱵᱚᱦᱚᱜ ᱦᱟᱥᱩ ᱨᱮᱱᱟᱜ ᱚᱱᱟ ᱚᱯᱷᱤᱥᱤᱭᱟᱞᱤ ᱨᱚᱱ ᱫᱚ ᱪᱮᱫ ᱦᱩᱭ ᱫᱟᱲᱮᱭᱟᱜᱼᱟ ᱛᱟᱣ ᱡᱮᱢᱚᱱ ᱠᱷᱟᱹᱞᱤ ᱟᱹᱰᱤ ᱥᱮᱛᱟᱜ ᱜᱮ ᱫᱟᱠᱟ ᱡᱚᱢ ᱠᱟᱛᱮ ᱥᱟᱵ ᱠᱟᱜ ᱢᱮ ᱞᱟᱡ ᱦᱟᱥᱩ ᱠᱟᱱᱟ ᱛᱟᱦᱚᱞᱮ ᱛᱟᱯᱚᱨ ᱫᱚ ᱛᱟᱦᱚᱞᱮ ᱪᱮᱫ ᱨᱟᱱ ᱡᱚᱢ ᱦᱩᱭ ᱫᱟᱲᱮ ᱞᱮᱠᱷᱟᱡ ᱢᱚᱡᱽ ᱦᱩᱭᱩᱜᱼᱟ ᱟᱨᱠᱤ ᱦᱮ ᱟᱪᱪᱷᱟ ᱟᱪᱪᱷᱟ ᱱᱤᱭᱟᱹ ᱠᱚ ᱟᱨ ᱚᱱᱟ ᱨᱟᱹᱯᱩᱫ ᱨᱟᱱ ᱦᱚᱸᱛᱚᱢ ᱟᱹᱠᱷᱨᱤᱧ ᱵᱟᱲᱟᱭᱟ ᱵᱟᱝ ᱚ ᱱᱤᱭᱟᱹ ᱞᱮᱠᱷᱟᱡ ᱜᱮ ᱪᱟᱵᱟᱜᱼᱟ ᱵᱟᱝ ᱳ ᱟᱪᱪᱷᱟ ᱟᱨ ᱛᱟᱯᱚᱨ ᱜᱷᱟᱣᱼᱴᱟᱣ ᱮᱢᱟᱱ ᱞᱮᱱ ᱠᱷᱟᱡ ᱪᱮᱫ ᱡᱚ ᱠᱚ ᱢᱮᱱᱟᱜᱼᱟ ᱨᱚᱥ ᱞᱟᱜᱟᱣ ᱟᱠᱟᱡ ᱠᱷᱟᱡ ᱥᱮ ᱯᱚᱴᱟᱥ ᱥᱟᱠᱟᱢ ᱱᱤᱛᱳᱝ ᱪᱟᱞᱟᱜ ᱠᱟᱱᱟ ᱡᱤᱞ ᱜᱮ ᱥᱟᱵ ᱠᱟᱜ ᱢᱮ ᱜᱮᱫ ᱮᱱᱟᱢ ᱡᱤᱞ ᱜᱮᱫ ᱜᱮᱫ ᱛᱩᱞᱩᱡ ᱫᱮᱠᱷᱟ ᱜᱮᱞᱚ ᱦᱚᱴᱟᱛ ᱠᱚᱨᱮ ᱛᱤᱨᱮᱢ ᱜᱮᱫᱼᱮᱱᱟ ᱛᱚ ᱢᱟᱭᱟᱢ ᱵᱟᱝ ᱛᱟᱸᱵᱷᱟᱜ ᱠᱟᱱᱟ ᱛᱚ ᱚᱱᱟ ᱢᱟᱭᱟᱢ ᱛᱟᱸᱵᱷᱟᱜ ᱠᱟᱱᱟ ᱟᱫᱚ ᱛᱟᱦᱚᱞᱮ ᱪᱮᱫ ᱞᱟᱜᱟᱣ ᱞᱮᱠᱷᱟᱱ ᱚᱸᱰᱮ ᱢᱟᱱᱮ ᱢᱚᱡᱽ ᱦᱩᱭ ᱠᱚᱜᱼᱟ ᱟᱨᱠᱤ ᱚᱱᱟ ᱨᱮᱱᱟᱜ ᱪᱷᱟᱞ ᱛᱟᱯᱚᱨ ᱫᱮᱠᱷᱟ ᱜᱮᱞᱚ ᱥᱟᱵ ᱠᱟᱢ ᱤᱧ ᱪᱟᱞᱟᱜ ᱠᱟᱱᱟ ᱡᱟᱦᱟᱸ ᱥᱮᱡ ᱪᱟᱞᱟᱜ ᱠᱟᱹᱱᱟᱹᱧ ᱡᱟᱦᱟᱸ ᱥᱮᱡ ᱪᱟᱞᱟᱣ ᱚᱠᱛᱮ ᱨᱮ ᱥᱟᱵ ᱠᱟᱜ ᱢᱮ ᱠᱟᱴᱟ ᱢᱚᱪᱠᱟᱣᱮᱱ ᱛᱤᱧᱟᱹ ᱥᱮ ᱢᱚᱪᱠᱟᱣ ᱠᱟᱛᱮ ᱮᱱᱮ ᱞᱮᱵᱮᱫ ᱯᱷᱮᱥᱠᱚᱪ ᱮᱱ ᱛᱤᱧᱟᱹ ᱡᱟᱭᱦᱳᱠ ᱯᱷᱩᱞᱟᱹᱣᱮᱱ ᱛᱤᱧᱟᱹ ᱟᱫᱚ ᱛᱟᱦᱞᱮ ᱚᱸᱰᱮ ᱦᱚᱸ ᱨᱟᱱ ᱠᱚ ᱞᱟᱜᱟᱣ ᱜᱮᱭᱟ ᱛᱚ ᱡᱟᱦᱟᱸᱱᱟᱜ ᱡᱩᱲᱤ ᱵᱩᱴᱤ ᱨᱤᱫ ᱮᱢᱟᱱ ᱛᱮᱢᱟᱱ ᱞᱟᱹᱭ ᱧᱚᱜ ᱤᱧ ᱠᱷᱟᱱ ᱫᱚ ᱥᱚᱵᱷᱚᱵ ᱧᱚᱜ ᱦᱩᱭ ᱠᱚᱜᱼᱟ ᱚ ᱟᱨ ᱚᱱᱟ ᱢᱩᱲᱤᱡ ᱥᱟᱠᱟᱢ ᱠᱚ ᱧᱮᱞ ᱵᱮᱱ ᱟᱪᱪᱷᱟ ᱚᱱᱟ ᱢᱩᱬᱤᱡ ᱠᱚᱠᱚ ᱞᱟᱜᱟᱣᱟ ᱢᱟᱪᱠᱟᱣ ᱠᱚᱨᱮ ᱟᱨ ᱵᱤᱥᱮᱥ ᱠᱚᱨᱮ ᱚᱱᱟ ᱡᱮᱴᱟ ᱥᱩᱱᱩᱢᱛᱮ ᱵᱩᱞᱩᱝ ᱤᱭᱟᱹ ᱠᱟᱛᱮ ᱢᱚᱴᱨᱟᱣ ᱠᱟᱛᱮ ᱡᱮᱴᱟ ᱤᱭᱟᱹ ᱞᱮᱠᱟ ᱥᱮᱠᱟᱣ ᱞᱮᱠᱷᱟᱡ ᱤᱱᱟᱹ ᱨᱮᱦᱚᱸ ᱦᱩᱭᱩᱜ ᱜᱮᱭᱟ ᱛᱟᱭ ᱛᱚ ᱚ ᱴᱷᱤᱠ ᱜᱮᱭᱟ ᱱᱤᱭᱟᱹ ᱠᱚᱜᱮ ᱵᱟᱰᱟᱭ ᱥᱟᱱᱟᱧ ᱠᱟᱱ ᱛᱟᱦᱮᱱᱟ ᱟᱨᱠᱤ